ᱱᱟᱦᱟᱜ ᱡᱩᱜᱽ ᱨᱮ ᱪᱟᱥ ᱵᱟᱥ ᱵᱟᱠᱷᱨᱟ ᱛᱮ ᱢᱤᱫᱴᱮᱱᱮᱴᱠᱮ ᱴᱚᱬᱮ ᱧᱮᱞ ᱧᱟᱢᱚᱜ ᱠᱟᱱᱟ ᱚᱱᱟ ᱫᱚ ᱦᱩᱭᱩᱜ ᱠᱟᱱᱟ ᱚᱛᱤ ᱵᱤᱥᱴᱤ ᱥᱮ ᱚᱱᱟ ᱵᱤᱥᱴᱤ ᱥᱮ ᱫᱟᱜ ᱦᱩᱭᱩᱜ ᱠᱟᱱᱟ ᱥᱟᱱᱟᱢ ᱡᱟᱭᱜᱟ ᱨᱮ ᱵᱟᱝ ᱧᱟᱢᱚᱜ ᱠᱟᱱᱟ ᱟᱨ ᱚᱱᱟ ᱠᱷᱟᱹᱛᱤᱨ ᱛᱮ ᱟᱭᱢᱟ ᱪᱟᱹᱥᱤ ᱞᱚᱠᱥᱟᱱᱚᱜ ᱠᱟᱱᱟ ᱠᱚ ᱚᱱᱟ ᱠᱷᱟᱹᱛᱤᱨ ᱛᱮ ᱤᱧᱟᱹᱜ ᱡᱮᱴᱟ ᱞᱟᱹᱞᱟᱹᱭ ᱛᱮᱭᱟᱜ ᱚᱱᱟ ᱫᱚ ᱦᱩᱭᱩᱜ ᱠᱟᱱᱟ ᱥᱚᱨᱠᱟᱨᱴᱷᱮᱱ ᱠᱷᱚᱱ ᱢᱤᱫᱴᱮᱝ ᱯᱷᱚᱨᱚᱢ ᱧᱟᱢᱚᱜᱼᱟ ᱚᱱᱟ ᱦᱚᱸ ᱥᱚᱨᱠᱟᱨ ᱴᱷᱮᱡ ᱜᱮᱢ ᱡᱚᱢᱟ ᱞᱮᱠᱷᱟᱱ ᱟᱢᱟᱜ ᱯᱷᱚᱥᱚᱞ ᱨᱮᱭᱟᱜ ᱠᱷᱚᱭ ᱠᱷᱚᱛᱤ ᱛᱷᱚᱲᱟᱢ ᱧᱟᱢ ᱧᱚᱜᱟ ᱟᱨ ᱱᱤᱭᱟᱹᱢ ᱛᱷᱚᱲᱟᱢ ᱧᱟᱢ ᱞᱮᱠᱷᱟᱱ ᱟᱢ ᱦᱚᱸ ᱪᱟᱥ ᱵᱟᱥ ᱨᱮ ᱛᱷᱚᱲᱟ ᱜᱚᱲᱚ ᱥᱚᱯᱚᱦᱚᱫ ᱮᱢ ᱧᱟᱢᱟ